ᱤᱧᱟᱹᱜ ᱥᱟᱹᱜᱩ ᱱ ᱠᱟᱢᱤ ᱫᱚ ᱪᱟᱸᱫᱳ ᱴᱷᱮᱡ ᱥᱟᱢᱟᱝ ᱠᱟᱛᱮᱫ ᱟᱛᱳ ᱨᱮᱱ ᱢᱚᱬᱮ ᱦᱚᱲ ᱡᱟᱣᱨᱟ ᱠᱟᱛᱮᱫ ᱟᱨ ᱤᱧ ᱡᱷᱚᱛᱚ ᱯᱮᱲᱟ ᱠᱚ ᱡᱟᱣᱨᱟ ᱠᱟᱛᱮᱫ ᱤᱧᱟᱹᱜ ᱥᱟᱹᱜᱩᱱ ᱠᱟᱢᱤ ᱫᱩᱧ ᱮᱦᱚᱵᱟ